ᱯᱨᱚᱰᱟᱠᱴ ᱢᱚᱫᱽᱫᱷᱮ ᱨᱮᱫᱚ ᱦᱩᱭᱩᱜ ᱠᱟᱱᱟ ᱞᱮᱠᱢᱤ ᱞᱚᱴᱟᱥ ᱢᱟᱢᱟ ᱟᱨᱛᱷ ᱱᱚᱣᱟ ᱯᱮᱭᱟ ᱠᱳᱢᱯᱟᱱᱤ ᱢᱚᱫᱽᱫᱷᱮ ᱨᱮ ᱤᱧ ᱡᱟᱦᱟᱸᱴᱟᱜ ᱵᱮᱵᱚᱦᱟᱨᱟ ᱚᱱᱟ ᱫᱚ ᱦᱩᱭᱩᱜ ᱠᱟᱱᱟ ᱞᱳᱴᱟᱥ ᱞᱳᱴᱟᱥ ᱟᱨ ᱞᱳᱴᱟᱥ ᱱᱟᱭᱤᱴ ᱠᱨᱤᱢ ᱰᱮ ᱠᱨᱤᱢ ᱥᱟᱱᱥᱠᱨᱤᱢ ᱡᱟᱦᱟᱸᱜᱮ ᱢᱮᱱ ᱢᱮᱥᱮ ᱚᱱᱟ ᱠᱨᱤᱢ ᱫᱚ ᱚᱱᱟ ᱯᱨᱚᱰᱟᱠᱴ ᱫᱚ ᱢᱟᱱᱮ ᱱᱤᱱᱟᱹᱜ ᱜᱮ ᱵᱷᱟᱜᱮᱭᱟ ᱡᱮ ᱟᱢᱫᱚ ᱵᱟᱝ ᱮᱢ ᱵᱮᱵᱚᱦᱟᱨ ᱞᱮᱠᱷᱟᱡ ᱵᱟᱝ ᱮᱢ ᱵᱩᱡᱷᱟᱹᱣ ᱫᱟᱲᱮᱭᱟᱜᱼᱟ ᱟᱨ ᱤᱧ ᱫᱚ ᱵᱮᱥᱤᱨ ᱵᱷᱟᱜᱽ ᱚᱱᱟ ᱞᱚᱴᱟᱥ ᱠᱳᱢᱯᱟᱱᱤ ᱯᱨᱚᱰᱟᱠᱴ ᱜᱮᱧ ᱵᱮᱵᱚᱦᱟᱨ ᱛᱮ ᱛᱚᱵᱮ ᱦᱮᱸ ᱚᱱᱟ ᱵᱮᱵᱚᱦᱟᱨ ᱞᱮᱠᱷᱟᱱ ᱟᱢᱮᱢ ᱵᱩᱡᱷᱟᱹᱣ ᱫᱟᱲᱮᱭᱟᱜᱼᱟ ᱡᱮ ᱦᱮᱸ ᱚᱱᱟ ᱠᱩ ᱯᱨᱚᱰᱟᱠᱴ ᱛᱤᱱᱟᱹᱜ ᱵᱷᱟᱜᱮ ᱟᱨ ᱛᱤᱱᱟᱹᱜ ᱱᱟᱯᱟᱭ ᱠᱟᱹᱢᱤ ᱦᱩᱭᱩᱜᱼᱟ